ᱦᱮᱞᱳ ᱟᱢ ᱜᱟᱹᱰᱤ ᱰᱟᱭᱵᱷᱟᱨ ᱠᱟᱱᱟᱢ ᱛᱚ ᱤᱧ ᱜᱟᱹᱰᱤ ᱨᱤᱡᱟᱹᱵᱽ ᱞᱟᱹᱜᱤᱫᱚᱜ ᱟᱨ ᱜᱟᱹᱰᱤᱞᱤᱧ ᱤᱧ ᱪᱟᱭᱵᱟᱥᱟ ᱠᱷᱚᱡᱟᱜ ᱴᱟᱴᱟᱧ ᱪᱟᱞᱟᱜᱼᱟ ᱟᱞᱮ ᱯᱟᱸᱪ ᱡᱚᱱᱟᱞᱮ ᱟᱨ ᱱᱚᱸᱰᱮ ᱠᱷᱚᱱᱟᱜ ᱛᱤᱱᱟᱹᱜ ᱵᱷᱟᱲᱟᱢ ᱦᱟᱛᱟᱣᱟ ᱟᱨ ᱛᱤᱱᱟᱹᱜ ᱴᱟᱭᱤᱢ ᱨᱮᱢ ᱟᱹᱜᱩᱭᱟ ᱟᱨ ᱜᱟᱹᱰᱤ ᱧᱟᱢᱚᱜᱼᱟᱥᱮ ᱵᱟᱭ ᱧᱟᱢᱚᱜᱼᱟ ᱚᱱᱟ ᱤᱧ ᱞᱟᱹᱭᱟᱹᱧ ᱢᱮ ᱛᱤᱱᱟᱹᱜ ᱴᱟᱭᱤᱢ ᱞᱟᱜᱟᱜᱼᱟ ᱟᱨ ᱤᱧ ᱜᱚᱴᱟ ᱫᱤᱱᱤᱧ ᱫᱚᱦᱚᱭᱟ ᱟᱨ ᱜᱚᱴᱟ ᱧᱤᱫᱟᱹᱧ ᱫᱚᱦᱚᱭᱟ ᱚᱱᱟ ᱨᱮᱭᱟᱜ ᱵᱷᱟᱲᱟ ᱞᱟᱹᱭᱟᱹᱧ ᱢᱮ ᱛᱤᱱᱟᱹᱜ ᱞᱟᱜᱟᱜᱼᱟ ᱟᱨ ᱜᱟᱹᱰᱤᱧ ᱧᱟᱢᱟ ᱥᱮ ᱵᱟᱹᱧ ᱧᱟᱢᱟ ᱚᱱᱟ ᱞᱟᱹᱭᱟᱹᱧ ᱢᱮ ᱤᱧᱟᱹᱜ ᱴᱷᱟᱶ ᱫᱚ ᱦᱟᱸᱜ ᱠᱟᱱᱟ ᱤᱧᱫᱚ ᱪᱟᱭᱵᱟᱥᱟ ᱠᱷᱚᱱᱟᱜ ᱴᱟᱴᱟᱧ ᱪᱟᱞᱟᱜᱼᱟ